ᱯᱟᱞᱚᱱ ᱟᱲᱟᱜ ᱪᱟᱥ ᱞᱟ ᱜᱤᱫ ᱛᱮ ᱢᱟᱲᱟᱝ ᱛᱮ ᱵᱟ ᱫᱽ ᱠᱚ ᱥᱤ ᱦᱩᱭᱩᱜᱼᱟ ᱪᱮᱦᱨᱟ ᱥᱟᱹᱦᱤᱡ ᱟᱨ ᱥᱟᱨ ᱠᱚ ᱢᱮᱥᱟ ᱠᱟᱛᱮ ᱯᱟᱛᱞᱤ ᱦᱩᱭᱩᱜᱼᱟ ᱚᱱᱟ ᱛᱟᱭᱚᱢ ᱤᱛᱟ ᱮᱨ ᱦᱩᱭᱩᱜᱼᱟ ᱟᱨ ᱚᱱᱟ ᱛᱟᱭᱚᱢ ᱫᱚ ᱥᱚᱢᱚᱭ ᱢᱚᱛᱚ ᱫᱟᱜ ᱠᱚ ᱮᱢ ᱤᱫᱤᱭᱟᱜ ᱦᱩᱭᱩᱜᱼᱟ